ᱡᱳᱜᱟ ᱫᱚ ᱦᱚᱲᱢᱚ ᱞᱟᱹᱜᱤᱫ ᱟᱹᱰᱤ ᱵᱮᱥᱟ ᱡᱳᱜᱟ ᱛᱮ ᱨᱩᱣᱟᱹᱜ ᱦᱟᱹᱥᱩ ᱵᱟᱭ ᱦᱤᱡᱩᱜᱼᱟ ᱡᱳᱜᱟ ᱥᱮᱛᱟᱜ ᱟᱨ ᱟᱭᱩᱵ ᱡᱳᱜᱟ ᱫᱚᱨᱠᱟᱨ ᱡᱳᱜᱟ ᱧᱟᱢ ᱠᱷᱟᱡ ᱫᱚ ᱦᱚᱲᱢᱚ ᱠᱚ ᱯᱷᱩᱨᱛᱤ ᱜᱮ ᱵᱩᱡᱷᱟᱹᱣᱟ ᱟᱨ ᱦᱚᱲᱢᱚ ᱨᱮᱱᱟᱜ ᱡᱟᱝ ᱠᱚᱦᱚᱸ ᱠᱮᱴᱮᱡᱼᱜᱮ ᱛᱟᱦᱮᱱᱟ ᱡᱳᱜᱟ ᱡᱳᱜᱟ ᱧᱟᱢ ᱠᱷᱟᱡ ᱫᱚ ᱢᱚᱴᱟ ᱦᱚᱲ ᱞᱟᱹᱜᱤᱫ ᱦᱚᱸ ᱟᱹᱰᱤ ᱵᱮᱥ ᱛᱟᱦᱮᱱᱟ ᱡᱳᱜᱟᱛᱮ ᱢᱚᱴᱟ ᱦᱚᱲ ᱦᱚᱸᱠᱚ ᱠᱚᱢ ᱧᱚᱜᱚᱜᱼᱟ ᱟᱨ ᱩᱱᱠᱩ ᱦᱚᱸ ᱦᱟᱞᱠᱟ ᱧᱚᱜ ᱠᱚ ᱵᱩᱡᱷᱟᱹᱣᱟ ᱡᱚᱜᱟ ᱫᱚ ᱟᱵᱚ ᱦᱚᱲᱢᱚ ᱞᱟᱹᱜᱤᱫ ᱫᱚ ᱟᱹᱰᱤ ᱵᱮᱥᱟ ᱡᱳᱜᱟ ᱛᱮ ᱱᱟ ᱢᱚᱴᱟᱯᱟ ᱦᱮᱡ ᱪᱚᱜ ᱟᱭ ᱱᱟ ᱨᱩᱣᱟᱹ ᱦᱟᱹᱥᱩ ᱦᱮᱡ ᱪᱚᱜ ᱟᱭ ᱡᱟᱦᱟᱸᱟᱜ ᱜᱮ ᱡᱟᱸᱜᱟᱼᱛᱤ ᱡᱚᱞᱫᱤ ᱨᱟᱹᱯᱩᱫᱚᱜᱼᱟ ᱪᱮᱫᱟᱜ ᱠᱤ ᱡᱳᱜᱟᱛᱮ ᱟᱵᱚᱣᱟᱜ ᱦᱚᱲᱢᱚ ᱨᱮᱱᱟᱜ ᱯᱩᱨᱟᱹ ᱥᱟᱹᱨᱤᱨ ᱮᱠᱫᱚᱢ ᱯᱩᱨᱟᱹ ᱥᱩᱥᱛᱤ ᱯᱷᱩᱨᱛᱤ ᱛᱟᱦᱮᱱᱟ ᱚᱱᱟ ᱞᱟᱹᱜᱤᱫ ᱡᱳᱜᱟ ᱫᱚᱨᱠᱟᱨ